ᱵᱤᱨ ᱵᱩᱨᱩ ᱠᱚᱢᱟ ᱮᱱᱛᱮᱫ ᱵᱷᱩᱛᱮ ᱫᱟᱬᱟ ᱵᱟᱲᱟ ᱠᱟᱱᱟ ᱟᱞᱮᱢᱟ ᱵᱤᱨ ᱨᱮ ᱢᱟᱨᱟᱜ ᱢᱤᱨᱩ ᱪᱮᱬᱮ ᱟᱨᱚ ᱮᱢᱟᱱ ᱛᱮ ᱪᱮᱬᱮ ᱵᱢᱟᱞᱮ ᱧᱮᱞ ᱧᱟᱢᱮᱫ ᱠᱚᱣᱟ ᱟᱨ ᱵᱤᱨ ᱨᱮᱱ ᱪᱮᱬᱮ ᱫᱚ ᱚᱱᱛᱮ ᱵᱤᱨ ᱪᱮᱬᱮ ᱫᱚ ᱵᱤᱨ ᱠᱚ ᱛᱟᱦᱮᱱᱟ ᱩᱱᱠᱩ ᱫᱚ ᱚᱲᱟᱜ ᱠᱚᱫᱚ ᱵᱟᱠᱚ ᱦᱮᱡ ᱫᱟᱲᱮᱭᱟᱜᱼᱟ ᱟᱫᱚ ᱫᱟᱬᱟ ᱵᱟᱲᱟ ᱟᱠᱟᱫ ᱜᱮᱭᱟᱞᱮ ᱵᱤᱨ ᱠᱚᱨᱮ ᱦᱚᱸ ᱵᱤᱨ ᱥᱮᱸᱫᱽᱨᱟ ᱠᱚ ᱥᱮ ᱥᱟᱱᱟᱢ ᱵᱤᱨ ᱠᱚᱨᱮ ᱜᱮᱞᱮ ᱧᱮᱞᱮᱫ ᱠᱚᱣᱟ ᱫᱟᱲᱟᱱ ᱥᱩᱢᱟᱹᱭ ᱟᱫᱚ ᱠᱮᱭᱳ ᱠᱚ ᱛᱩᱧᱮᱫ ᱠᱚᱣᱟ ᱠᱮᱭᱳ ᱠᱚ ᱵᱟᱠᱚ ᱛᱩᱧ ᱦᱚᱪᱚᱜ ᱠᱟᱱᱟ ᱠᱚ ᱱᱚᱝᱠᱟ ᱵᱷᱟᱵ ᱟᱫᱚ ᱜᱚᱴᱟ ᱱᱤᱭᱟᱹ ᱯᱟᱥᱟᱯᱟᱥᱤ ᱫᱚᱞᱮ ᱫᱟᱜ ᱟᱠᱟᱱ ᱜᱮᱭᱟ ᱵᱤᱨ ᱨᱮᱱ ᱪᱮᱬᱮ ᱡᱷᱟᱹᱞᱤᱛᱮ ᱦᱳᱠ ᱟᱜᱼᱛᱮ ᱦᱳᱠ ᱵᱟᱹᱴᱩᱞᱛᱮ ᱦᱳᱠ ᱴᱩᱴᱤᱭᱮᱫ ᱠᱚᱜᱮᱭᱟᱠᱚ ᱦᱚᱲ ᱫᱚ ᱟᱫᱚ ᱟᱞᱮᱫᱚ ᱵᱤᱨ ᱦᱚᱸ ᱱᱟᱱᱟ ᱨᱚᱠᱚᱢ ᱡᱤᱱᱤᱥ ᱧᱮᱞ ᱧᱟᱢ ᱟᱠᱟᱫ ᱠᱚᱣᱟ ᱠᱚ ᱥᱮᱬᱢᱟ ᱰᱷᱮᱨ ᱜᱮ ᱚᱱᱟ ᱵᱷᱤᱛᱨᱤ ᱨᱮᱠᱚ ᱛᱟᱹᱨᱩᱵᱽ ᱠᱚ ᱢᱮᱱᱟᱜ ᱠᱚᱣᱟ ᱜᱟᱹᱲᱤ ᱠᱚ ᱵᱟᱱᱟ ᱠᱚ ᱦᱟᱹᱲᱩ ᱠᱚ ᱟᱨᱦᱚᱸ ᱟᱨᱦᱚᱸ ᱱᱟᱱᱟ ᱨᱚᱠᱚᱢ ᱡᱤᱱᱤᱥ ᱞᱮ ᱧᱮᱞ ᱧᱟᱢᱮᱫ ᱠᱚᱣᱟ ᱵᱤᱨ ᱠᱚᱨᱮ ᱫᱚ ᱟᱨᱚ ᱵᱤᱨ ᱨᱮᱱ ᱪᱮᱬᱮ ᱵᱤᱨ ᱠᱚ ᱛᱟᱦᱮᱱᱟ ᱦᱚᱲᱟᱜ ᱟᱹᱥᱩᱞ ᱫᱚ ᱵᱟᱠᱚ ᱢᱟᱱᱟᱣ ᱩᱱᱠᱩ ᱫᱚ ᱦᱤᱥᱟᱹᱵ ᱛᱮ ᱵᱟᱨᱮ ᱠᱚ ᱛᱟᱦᱮᱱ ᱠᱟᱱᱟ ᱠᱚ ᱟᱫᱚ ᱧᱮᱞ ᱫᱚ ᱟᱭᱢᱟᱞᱮ ᱧᱮᱞᱮᱫ ᱠᱚᱣᱟ ᱫᱟᱬᱟ ᱦᱚᱸ ᱟᱞᱮᱦᱚᱸ ᱜᱚᱴᱟ ᱵᱤᱨ ᱜᱟᱡᱟᱲ ᱠᱚᱨᱮ ᱫᱚᱞᱮ ᱫᱟᱬᱟ ᱵᱟᱲᱟ ᱟᱠᱟᱫ ᱜᱮᱭᱟ ᱟᱫᱚ ᱫᱟᱬᱟ ᱠᱟᱛᱮ ᱟᱫᱚ ᱚᱱᱟ ᱵᱤᱨ ᱥᱮᱸᱫᱽᱨᱟ ᱞᱮ ᱫᱟᱬᱟᱱ ᱠᱟᱱᱟ ᱵᱤᱨ ᱥᱮᱸᱫᱽᱨᱟ ᱠᱷᱚᱱᱞᱮ ᱧᱮᱞᱮᱫ ᱠᱚᱣᱟ ᱱᱟᱱᱟ ᱨᱚᱠᱚᱢ ᱥᱮ ᱱᱟᱱᱟ ᱨᱚᱠᱚᱢ ᱪᱮᱞᱮ ᱪᱤᱯᱨᱩᱫ ᱠᱚ ᱫᱟᱬᱟ ᱵᱟᱲᱟᱭ ᱠᱟᱱᱟ ᱟᱫᱚ ᱩᱱᱠᱩ ᱠᱚᱨᱮ ᱧᱮᱞ ᱵᱟᱲᱟᱭᱮᱫ ᱠᱚᱣᱟ ᱟᱞᱮᱦᱚᱸ ᱟᱫᱚ ᱩᱱᱠᱩ ᱫᱚ ᱟᱛᱳ ᱫᱚ ᱵᱟᱠᱚ ᱦᱤᱡᱩᱜᱼᱟ ᱚᱱᱟ ᱵᱤᱨ ᱨᱮᱠᱚ ᱛᱟᱦᱮᱱ ᱠᱟᱱᱟ